ᱦᱮᱸ ᱚ ᱦᱮᱸ ᱦᱮᱸ ᱩᱸ ᱥᱟ ᱫᱷᱩ ᱨᱟᱢᱪᱟᱸᱫ ᱢᱩᱨᱢᱩ ᱥᱟᱨᱚᱫᱟ ᱯᱨᱚᱥᱟᱫ ᱠᱤᱥᱠᱩ ᱴᱷᱟᱹᱠᱩᱨ ᱯᱨᱚᱥᱟᱫ ᱢᱩᱨᱢᱩ ᱨᱩᱯᱪᱟᱸᱫ ᱦᱮᱢᱵᱨᱚᱢ ᱵᱟᱫᱚᱞ ᱦᱮᱢᱵᱨᱚᱢ ᱠᱩᱠᱩ ᱠᱚᱜᱮ ᱦᱮᱸ ᱫᱩᱠᱷᱤᱱ ᱠᱤᱥᱠᱩ ᱠᱚᱞᱯᱚᱱᱟ ᱦᱟᱸᱥᱫᱟ ᱰᱚᱜᱚᱨ ᱴᱩᱰᱩ ᱯᱚᱨᱟᱭᱱᱤ ᱥᱚᱨᱮᱱ ᱯᱨᱚᱛᱤᱢᱟ ᱴᱩᱰᱩ ᱤᱧᱫᱚ ᱠᱚᱞᱯᱚᱱᱟ ᱦᱟᱸᱥᱫᱟ ᱵᱮᱥᱤᱧ ᱠᱩᱥᱤᱭᱟᱭ ᱜᱮᱭᱟ ᱦᱮᱸ ᱩᱱᱤᱫᱚ ᱴᱨᱮᱰᱤᱥᱚᱱᱟᱞ ᱥᱮᱨᱮᱧ ᱠᱚ ᱵᱤᱥᱤ ᱥᱮᱨᱮᱧ ᱜᱮᱭᱟᱭ ᱥᱮ ᱟᱭᱢᱟ ᱴᱚᱴᱷᱟ ᱠᱚᱨᱮᱦᱚᱸ ᱯᱷᱟᱱᱥᱚᱱ ᱠᱚᱨᱮ ᱚᱱᱟ ᱥᱴᱮᱡ ᱪᱮᱛᱟᱱᱨᱮ ᱡᱟᱦᱟᱸ ᱥᱮᱨᱮᱧ ᱞᱟ ᱜᱤᱫ ᱠᱚ ᱤᱫᱤᱭᱮ ᱜᱮᱭᱟ ᱱᱮ ᱜᱚᱴᱟᱜᱮ ᱵᱤᱠᱽᱠᱷᱟᱛᱚ ᱜᱮᱭᱟᱭ ᱚᱱᱟᱛᱮ ᱱᱩᱭᱤᱧ ᱠᱩᱥᱤᱭᱟᱭ ᱜᱮᱭᱟ ᱚᱸ ᱥᱟ ᱫᱷᱩ ᱨᱟᱢᱪᱟᱸᱫ ᱢᱩᱨᱢᱩ

ᱢᱤᱫᱴᱟᱝ ᱫᱚ ᱥᱚᱝᱥᱟᱨ ᱯᱷᱮᱸᱫ ᱢᱤᱫᱴᱟᱝ ᱫᱚ ᱤᱥᱨᱚᱲ ᱢᱤᱫᱴᱟᱝ ᱚᱱᱚᱲᱦᱮᱸ ᱫᱚ ᱦᱩᱭᱩᱜ ᱠᱟᱱᱟ ᱵᱷᱚᱨᱚᱢ ᱱᱟᱥᱟᱣ ᱵᱷᱚᱨᱚᱢ ᱱᱟᱥᱟᱣ ᱚᱱᱚᱲᱦᱮᱸ ᱫᱚ ᱱᱚᱣᱟ ᱜᱮ ᱵᱩᱡᱷᱟ ᱣ ᱦᱚᱪᱚ ᱟᱠᱟᱫ ᱵᱚᱱᱟᱭ ᱡᱮ ᱟᱵᱚ ᱥᱟᱱᱛᱟᱲ ᱥᱚᱢᱟᱡᱽ ᱨᱮᱱ ᱦᱚᱲᱠᱚ ᱮᱱᱮᱡ ᱥᱮᱨᱮᱧ ᱛᱮ ᱦᱟᱺᱰᱤ ᱯᱟᱹᱣᱨᱟᱹ ᱧᱩ ᱠᱟᱛᱮᱫ ᱟᱠᱚᱣᱟᱜ ᱦᱚᱲᱢᱚ ᱠᱚ ᱱᱟᱥᱟᱣᱮᱫ ᱛᱟᱠᱚᱣᱟ ᱚᱱᱟᱠᱚᱜᱮ ᱞᱟᱹᱭ ᱚᱪᱚᱣᱟᱠᱟᱫᱟᱭ ᱩᱱᱤᱫᱚ ᱚᱵᱚ ᱥᱟᱱᱛᱟᱲ ᱥᱚᱢᱟᱡᱽ ᱥᱮ ᱥᱟᱶᱛᱟ ᱞᱟ ᱜᱤᱫ ᱟᱹᱰᱤ ᱵᱷᱟ ᱜᱮ ᱵᱷᱟ ᱜᱮᱹ ᱠᱟᱢᱤ ᱟᱠᱟᱫᱟᱭ ᱥᱮ ᱱᱚᱣᱟ ᱥᱟᱱᱛᱟᱲ ᱥᱚᱢᱟᱡᱽ ᱞᱟᱦᱟ ᱞᱟᱹᱜᱤᱫ ᱴᱷᱤᱠ ᱟᱪᱷᱮ